ᱦᱮᱞᱳ ᱦᱮᱸ ᱢᱚᱱᱫᱟᱹᱧ ᱱᱤᱭᱟᱹ ᱠᱤ ᱱᱟᱨᱥᱟᱨᱤ ᱠᱟᱱᱟ ᱦᱮᱸ ᱪᱮᱫ ᱪᱮᱫ ᱫᱟᱨᱮ ᱢᱮᱱᱟᱜ ᱟᱠᱟᱫ ᱛᱮ ᱜᱳᱞᱟᱯ ᱵᱟᱦᱟ ᱜᱳᱞᱟᱯ ᱵᱟᱦᱟ ᱫᱚ ᱛᱤᱱᱟᱹᱜ ᱠᱟᱛᱮ ᱫᱟᱢ ᱦᱮᱸ ᱪᱮᱫ ᱪᱮᱫ ᱥᱟᱨ ᱞᱟᱜᱟᱣ ᱞᱮᱠᱷᱟᱱ ᱵᱷᱟᱜᱮ ᱛᱟᱲᱟᱛᱟᱹᱲᱤ ᱦᱩᱭᱩᱜᱼᱟ ᱦᱮᱸ ᱟᱨ ᱪᱮᱫ ᱪᱮᱫ ᱥᱚᱢᱚᱭ ᱤᱧ ᱨᱚᱦᱚᱭ ᱞᱮᱠᱷᱟᱱ ᱵᱷᱹᱟᱜᱤ ᱦᱩᱭᱩᱜᱼᱟ

ᱠᱟᱱᱴᱷᱟᱲ ᱫᱟᱨᱮ ᱠᱚᱦᱚᱸ ᱢᱮᱱᱟᱜ ᱜᱮᱭᱟ ᱵᱟᱝ

ᱮᱸ ᱟᱨ ᱚᱻ ᱟᱫᱚ ᱯᱟᱸᱪ ᱵᱚᱪᱷᱚᱨ ᱢᱩᱫᱽ ᱨᱮ ᱯᱷᱚᱞᱚᱱ ᱦᱩᱭᱩᱜ ᱡᱟᱦᱟᱸᱴᱟᱜ ᱫᱟᱨᱮ ᱠᱚᱢᱼᱥᱚᱢ ᱛᱮ ᱵᱟᱝ ᱧᱟᱢᱚᱜᱼᱟ ᱦᱮᱸ ᱯᱟᱸᱪ ᱵᱚᱪᱷᱚᱨ ᱛᱮ ᱡᱟᱛᱮ ᱯᱷᱚᱞᱚᱱ ᱦᱩᱭᱩᱜ ᱦᱩᱸ ᱦᱮᱸ ᱟᱹᱰᱤ ᱞᱟᱴᱩ ᱫᱟᱨᱮ ᱠᱟᱛᱮᱫ ᱡᱚᱼᱟ ᱥᱮ ᱢᱟᱡᱷᱟᱨᱤ ᱠᱷᱚᱱ ᱜᱮ ᱦᱮᱸ ᱦᱩᱸ ᱵᱟᱹᱭᱥᱟᱹᱜᱼᱟ ᱜᱩᱨᱤᱡ ᱦᱟᱥᱟ ᱫᱤᱭᱮ ᱜᱩᱨᱤᱡ ᱦᱟᱥᱟ ᱢᱮᱥᱟ ᱠᱟᱛᱮ ᱵᱟᱝ ᱦᱚᱸ ᱚ ᱫᱚᱥ ᱦᱟᱡᱟᱨ ᱟᱨ ᱛᱟᱞᱦᱮ ᱤᱱᱟᱹᱛᱮ ᱚᱲᱟᱜ ᱤᱧ ᱠᱟᱸᱛᱟ ᱛᱟᱭᱛᱚ ᱦᱮᱸ ᱛᱤᱱ ᱥᱚᱢᱚᱭ ᱛᱟᱞᱦᱮ ᱱᱟᱨᱥᱟᱨᱤ ᱵᱮᱱ ᱡᱷᱤᱡ ᱮᱫ ᱠᱟᱱ ᱛᱟᱦᱮᱱᱟ ᱯᱟᱸᱪᱴᱟ ᱱᱟᱜᱟᱫ ᱥᱮᱫ ᱛᱟᱦᱚᱞᱟ ᱞᱤᱧ ᱥᱮᱱᱚᱜᱼᱟ ᱥᱮ ᱪᱮᱫ ᱚᱸᱜ ᱦᱮᱸ ᱱᱟᱨᱥᱟᱨᱤ ᱪᱟᱞᱟᱣ ᱠᱟᱛᱮᱫ ᱜᱮ ᱪᱮᱫ ᱤᱧᱟᱹᱜ ᱫᱚ ᱥᱩᱠᱳᱞ ᱢᱩᱨᱢᱩ ᱤᱧᱟᱹᱜ ᱫᱚ ᱯᱚᱧᱪᱚᱵᱚᱱᱯᱩᱨ ᱦᱮᱸ ᱵᱟᱜᱟᱱ ᱨᱮᱧ ᱨᱚᱦᱚᱭ ᱞᱟᱹᱜᱤᱫ ᱛᱷᱚᱲᱟ ᱜᱟᱱ ᱡᱟᱭᱜᱟ ᱠᱷᱟᱹᱞᱤ ᱢᱮᱱᱟᱜ ᱟᱠᱟᱫᱟ ᱟᱫᱚᱧ ᱢᱮᱱᱫᱟ ᱛᱟᱦᱚᱞᱮ ᱯᱷᱟᱸᱠᱟ ᱛᱟᱦᱮᱱ ᱠᱟᱱᱟ ᱫᱟᱨᱮ ᱠᱚᱧ ᱨᱚᱦᱚᱭ ᱠᱟᱜ ᱠᱷᱟᱱ ᱡᱟᱜᱮ ᱡᱚᱢᱼᱧᱩ ᱧᱟᱢᱚᱜᱼᱟ ᱳᱭ ᱛᱤᱱᱼᱪᱟᱨ ᱠᱟᱴᱷᱟ ᱜᱟᱱ ᱦᱮᱸ ᱟᱫᱚ ᱢᱤᱫ ᱨᱚᱠᱚᱢ ᱫᱟᱨᱮ ᱫᱚ ᱵᱟᱹᱧ ᱨᱚᱦᱚᱭ ᱫᱟᱛᱚ ᱟᱭᱢᱟ ᱨᱚᱠᱚᱢ ᱫᱟᱨᱮ ᱨᱚᱦᱚᱭᱟᱹᱧ ᱡᱟᱛᱮ ᱟᱭᱢᱟ ᱨᱚᱠᱚᱢ ᱡᱚ ᱥᱤᱵᱤᱞᱼᱥᱤᱵᱤᱞ ᱡᱚᱢᱟᱹᱧ ᱯᱷᱚᱞᱤᱧ ᱧᱟᱢ ᱦᱮᱸ ᱦᱮᱸ ᱟᱹᱠᱷᱨᱤᱧᱟᱹᱧ ᱡᱟᱛᱮ ᱯᱚᱭᱥᱟ ᱦᱚᱸ ᱤᱱᱠᱟᱢ ᱦᱩᱭᱩᱜ ᱛᱤᱧ ᱵᱟᱝᱠᱷᱟᱱ ᱯᱚᱲᱮᱼᱯᱚᱲᱮ ᱛᱟᱦᱮᱱ ᱠᱟᱱᱟ ᱚᱱᱟᱛᱮᱜᱤᱧ ᱢᱮᱱ ᱮᱫᱟ ᱡᱮ ᱛᱟᱦᱚᱞᱮ ᱱᱟᱨᱥᱟᱨᱤᱧ ᱯᱷᱳᱱ ᱞᱮᱜᱟ ᱠᱟᱜ ᱜᱮ ᱡᱟ ᱜᱮ ᱫᱟᱨᱮ ᱠᱚ ᱧᱟᱢᱚᱜ ᱠᱷᱟᱱ ᱛᱟᱞᱦᱮᱧ ᱨᱚᱦᱚᱭ ᱠᱟᱜᱼᱟ ᱯᱷᱟᱠᱟ ᱜᱮ ᱛᱟᱦᱮᱱ ᱠᱟᱱᱟ ᱢᱟᱴᱷ ᱦᱮᱸ ᱪᱮᱫᱟᱜ ᱥᱮ ᱯᱷᱟᱞᱛᱩ ᱯᱷᱟᱞᱛᱩ ᱜᱮ ᱯᱚᱲᱮ ᱛᱟᱦᱮᱱ ᱠᱟᱱᱟ ᱛᱚ ᱱᱤᱛᱳᱜ ᱡᱩᱫᱤ ᱵᱟᱹᱧ ᱨᱚᱦᱚᱭ ᱞᱮᱠᱷᱟᱱ ᱦᱩᱸ ᱦᱮᱸ ᱱᱤᱭᱟᱹ ᱛᱟᱦᱚᱞᱮ ᱟᱢᱟᱜ ᱱᱟᱢᱵᱟᱨ ᱠᱟᱱ ᱜᱮᱭᱟ ᱛᱚ ᱯᱟᱨᱥᱚᱱᱟᱞ ᱱᱟᱢᱵᱟᱨ ᱥᱮ ᱱᱟᱨᱥᱟᱨᱤ ᱨᱮᱭᱟᱜ ᱦᱮᱸ ᱵᱮᱥ ᱛᱟᱞᱦᱮ ᱤᱧ ᱪᱟᱞᱟᱜ ᱞᱟᱦᱟ ᱨᱤᱧ ᱠᱚᱱᱴᱟᱠᱴ ᱢᱮᱭᱟ ᱦᱮᱸ ᱫᱟᱠᱟ ᱡᱚᱢ ᱥᱚᱢᱚᱭ ᱦᱩᱭᱟᱠᱟᱱᱟ ᱦᱮᱸ ᱦᱮᱸ ᱵᱮᱥ ᱛᱟᱞᱦᱮ ᱯᱟᱸᱪ ᱵᱟᱡᱮᱧ ᱪᱟᱞᱟᱜᱼᱟ ᱦᱮᱸ ᱴᱷᱤᱠᱜᱮᱭᱟ ᱛᱚᱵᱮ ᱦᱮᱸ ᱦᱮᱸ ᱦᱮᱸ ᱡᱚᱦᱟᱨ ᱜᱮ ᱦᱮᱸᱜ